ᱤᱛᱩᱱ ᱟᱥᱲᱟ ᱨᱮ ᱵᱟᱹᱲᱛᱤ ᱯᱚᱲᱦᱚᱱ ᱥᱩᱪᱤ ᱠᱟᱹᱢᱭᱟᱹ ᱠᱚ ᱢᱮᱱᱟᱜ ᱜᱮᱭᱟ ᱱᱚᱰᱮ ᱫᱚ ᱟᱹᱰᱤ ᱞᱮᱠᱟᱱ ᱦᱮᱯᱨᱟᱣ ᱟᱨ ᱠᱷᱮᱞᱳᱰ ᱠᱚ ᱢᱮᱱᱟᱜᱼᱟ ᱟᱨ ᱥᱤᱨᱯᱟᱹ ᱠᱚᱫᱚ ᱯᱚᱛᱚᱵ ᱱᱚᱱᱚᱞ ᱛᱷᱟᱨᱤ ᱵᱟᱴᱤ ᱟᱨ ᱥᱤᱫ ᱥᱟᱠᱟᱢ ᱠᱚ ᱮᱢᱟ ᱟᱠᱚᱣᱟ ᱤᱧ ᱦᱚᱸ ᱱᱚᱶᱟ ᱨᱮ ᱦᱤᱸᱥ ᱤᱧ ᱦᱟᱛᱟᱣ ᱞᱮᱫᱟ ᱤᱧ ᱫᱚ ᱚᱱᱚᱬᱮ ᱞᱟᱹᱭ ᱨᱮ ᱦᱤᱸᱥ ᱤᱧ ᱦᱟᱛᱟᱣ ᱟᱠᱟᱫᱟ